ᱚᱱᱮ ᱠᱤᱥᱠᱩ ᱴᱮᱠᱥᱴᱟᱭᱤᱞ ᱠᱷᱚᱱᱮᱢ ᱢᱮᱱᱫᱟ ᱜᱚᱢᱠᱮ ᱚᱻ ᱟᱪᱪᱷᱟ ᱢᱮᱱᱮᱫ ᱛᱟᱦᱮᱸᱫ ᱟᱹᱧ ᱦᱟᱴ ᱵᱟᱡᱟᱨ ᱠᱚᱜ ᱟᱹᱧ ᱠᱟᱹᱴᱤᱡ ᱪᱩᱞᱩᱝ ᱠᱤᱪᱨᱤᱡ ᱤᱧ ᱦᱟᱛᱟᱣ ᱠᱮᱭᱟ ᱯᱚᱨᱤᱵᱟᱨ ᱞᱟᱹᱜᱤᱫ ᱚᱻ ᱟᱫᱚ ᱜᱤᱫᱽᱨᱟᱹ ᱠᱚᱣᱟᱜ ᱟᱨ ᱥᱮᱬᱟ ᱦᱚᱲᱟᱜ ᱦᱚᱸ ᱟᱫᱚ ᱱᱟᱣᱟ ᱱᱟᱣᱟ ᱠᱤᱪᱨᱤᱡ ᱠᱚ ᱞᱩᱜᱽᱲᱤᱡ ᱠᱚ ᱦᱮᱡ ᱟᱠᱟᱱᱟ ᱟᱪᱪᱷᱟ ᱟᱨᱤᱧ ᱢᱮᱱᱮᱫ ᱛᱟᱦᱮᱸᱫᱼᱟ ᱟᱫᱚ ᱫᱟᱢᱠᱚ ᱞᱟᱹᱭ ᱜᱟᱱᱚᱜᱼᱟ ᱥᱮ ᱚᱸᱰᱮᱜᱮ ᱪᱟᱞᱟᱣ ᱠᱟᱛᱮᱫ ᱪᱮᱫ ᱞᱮᱠᱟ ᱟᱞᱳᱪᱚᱱᱟ ᱢᱟᱫᱽᱫᱷᱚᱢ ᱨᱮ ᱟᱫᱚ ᱟᱫᱚᱞᱤᱧ ᱞᱟᱹᱭᱮᱫᱟ ᱱᱤᱛᱳᱜ ᱢᱟᱦᱟ ᱟᱫᱚ ᱫᱚᱢᱮ ᱥᱤᱛᱩᱝ ᱠᱟᱱ ᱟᱫᱚ ᱛᱤᱱ ᱠᱚᱛᱮ ᱯᱷᱟᱸᱠᱟ ᱛᱟᱦᱮᱱᱟ ᱦᱟᱸᱜ ᱥᱮ ᱟᱨ ᱨᱮᱭᱟᱲ ᱢᱟᱪᱷᱟ ᱧᱚᱜ ᱦᱚᱸ ᱴᱟᱭᱤᱢ ᱮᱢ ᱠᱟᱛᱮᱫ ᱚᱱᱠᱟᱞᱤᱧ ᱢᱮᱱᱫᱟ ᱟᱫᱚ ᱛᱤᱱ ᱠᱚᱛᱮᱡ ᱯᱷᱟᱸᱠᱟ ᱠᱟᱹᱴᱤᱡ ᱛᱟᱦᱮᱱᱟ ᱚᱱᱠᱟ ᱦᱟᱸᱜ ᱫᱚᱢᱮ ᱜᱷᱟᱲᱤᱡᱜᱟᱱ ᱛᱟᱦᱮᱸ ᱞᱟᱹᱠᱛᱤ ᱠᱟᱱᱟ ᱛᱚ ᱚᱻ ᱟᱪᱪᱷᱟ ᱟᱨ ᱵᱷᱮᱨᱟᱭᱴᱤᱡᱽ ᱢᱟᱞ ᱞᱟᱹᱭᱛᱮ ᱡᱟᱦᱟᱸ ᱠᱳᱞᱠᱟᱛᱟ ᱠᱚᱨᱮᱫ ᱱᱟᱣᱟ ᱱᱟᱣᱟ ᱞᱩᱜᱽᱲᱤᱡ ᱠᱚ ᱧᱟᱢᱚᱜᱼᱟ ᱠᱤᱪᱨᱤᱡ ᱠᱚ ᱧᱟᱢᱚᱜᱼᱟ ᱚᱱᱠᱟᱱᱟᱜ ᱠᱚᱵᱮᱱ ᱯᱷᱮᱰ ᱟᱠᱟᱫ ᱜᱮᱭᱟ ᱛᱚ ᱦᱟᱸᱜ ᱟᱫᱚ ᱦᱤᱡᱩᱜ ᱠᱟᱱᱟ ᱛᱚ ᱦᱟᱸᱜ ᱥᱚᱨᱦᱟᱭ ᱵᱚᱸᱜᱟᱨᱮ ᱟᱫᱚ ᱦᱟᱸᱜ ᱥᱚᱦᱨᱟᱭ ᱯᱚᱨᱚᱵᱽ ᱨᱮᱦᱚᱸ ᱡᱟᱹᱨᱩᱲ ᱠᱟᱱᱟ ᱚᱱᱟ ᱠᱷᱟᱹᱛᱤᱨ ᱛᱤᱞᱤᱧ ᱞᱟᱹᱭᱮᱫ ᱛᱟᱦᱮᱱᱟ ᱟᱫᱚ ᱚᱸᱰᱮ ᱪᱟᱞᱟᱣ ᱠᱟᱛᱮᱫ ᱥᱟᱵ ᱠᱟᱜᱢᱮ ᱡᱟᱦᱟᱸ ᱮᱴᱠᱮ ᱴᱚᱬᱮ ᱫᱚ ᱵᱟᱝ ᱦᱩᱭᱩᱜᱼᱟ ᱥᱮᱵᱟᱝ ᱟᱪᱪᱷᱟ ᱵᱮᱥ ᱴᱷᱤᱠ ᱜᱮᱭᱟ ᱟᱫᱚ ᱞᱟᱹᱭᱮᱫ ᱠᱟᱱ ᱜᱮᱭᱟ ᱛᱚ ᱪᱮᱫ ᱞᱮᱠᱟ ᱰᱤᱥᱠᱟᱣᱩᱱᱴ ᱪᱮᱫ ᱞᱮᱠᱟ ᱡᱟᱦᱟᱱᱟᱜ ᱵᱮᱱ ᱟᱲᱟᱜ ᱮᱫᱟ ᱚᱻ ᱟᱫᱚ ᱥᱟᱱᱟᱢ ᱞᱩᱜᱽᱲᱤᱡ ᱨᱮᱜᱮ ᱥᱮ ᱡᱟᱦᱟᱸ ᱛᱤᱱᱟᱹᱜ ᱟᱹᱞᱤᱧ ᱞᱤᱧ ᱦᱟᱴ ᱵᱟᱡᱟᱨᱟ ᱤᱱᱟᱹ ᱪᱮᱛᱟᱱᱨᱮ ᱟᱪᱪᱷᱟ ᱴᱷᱤᱠ ᱜᱮᱭᱟ ᱛᱟᱦᱞᱮ ᱤᱱᱟᱹᱜᱮ ᱦᱟᱸᱜ ᱟᱹᱞᱤᱧ ᱞᱤᱧ ᱢᱚᱦᱰᱟᱜ ᱠᱟᱱᱟ ᱦᱟᱸᱜ ᱟᱹᱭᱩᱵ ᱠᱚ ᱥᱮᱫ ᱟᱨ ᱛᱷᱳᱲᱟᱜᱟᱱ ᱚᱯᱷ ᱠᱚ ᱮᱢᱟᱞᱤᱧ ᱵᱮᱱ ᱦᱟᱸᱜ ᱢᱟ ᱛᱟᱦᱞᱮ ᱡᱚᱦᱟᱨ ᱚᱱᱠᱟᱜᱮ ᱫᱚᱦᱚᱭ ᱫᱟᱞᱤᱧ ᱦᱤᱡᱩᱜ ᱠᱟᱱᱟ